ᱟᱞᱮ ᱟᱛᱳ ᱨᱮ ᱟᱭᱢᱟ ᱵᱮᱯᱟᱨ ᱠᱚ ᱦᱩᱭᱩᱜᱼᱟ ᱥᱮ ᱟᱭᱢᱟ ᱫᱚᱠᱟᱱ ᱠᱚ ᱢᱮᱱᱟᱜᱼᱟ ᱟᱞᱮ ᱥᱩᱨ ᱨᱮ ᱫᱚᱠᱟᱱ ᱨᱮ ᱥᱩᱱᱩᱢ ᱵᱩᱞᱩᱝ ᱢᱟᱹᱨᱤᱪ ᱥᱟᱥᱟᱝ ᱪᱟᱣᱞᱮ ᱪᱤᱱᱤ ᱪᱟᱼᱯᱟᱹᱛᱤ ᱵᱤᱥᱠᱩᱴ ᱟᱨᱦᱚᱸ ᱟᱭᱢᱟ ᱠᱤᱪᱷᱩ ᱧᱟᱢᱚᱜᱼᱟ ᱟᱞᱮ ᱟᱛᱳ ᱨᱮ ᱟᱫᱚᱢ ᱟᱫᱚᱢ ᱫᱤᱱ ᱥᱩᱠᱨᱤ ᱠᱚᱦᱚᱸ ᱠᱚ ᱜᱚᱡ ᱠᱚᱣᱟ ᱟᱨ ᱟᱛᱳ ᱛᱮ ᱥᱤᱢ ᱦᱚᱯᱚᱱ ᱠᱚᱠᱚ ᱟᱹᱜᱩ ᱠᱚᱣᱟ ᱩᱱᱠᱩ ᱥᱤᱢ ᱦᱚᱯᱚᱱ ᱞᱟᱹᱴᱩ ᱞᱮᱱᱠᱟᱡ ᱠᱚ ᱯᱟᱹᱭᱠᱟᱹᱨ ᱴᱷᱮᱱ ᱠᱚ ᱟᱹᱠᱷᱨᱤᱧ ᱠᱚᱣᱟ ᱟᱵᱟᱨ ᱟᱨ ᱦᱩᱲᱩ ᱠᱚᱠᱚ ᱪᱟᱥᱟ ᱪᱟᱥ ᱠᱟᱛᱮᱫ ᱠᱤᱨᱤᱧᱟᱠᱚ ᱟᱹᱞᱩ ᱠᱚᱦᱚᱸ ᱠᱚ ᱪᱟᱥ ᱠᱟᱛᱮᱫ ᱠᱚ ᱟᱹᱠᱷᱨᱤᱧᱟ